ᱦᱮᱸ ᱦᱮᱞᱳ ᱤᱧ ᱫᱚ ᱥᱚᱵᱡᱤ ᱵᱟᱞᱟᱧ ᱢᱮᱱ ᱮᱫᱟ ᱦᱮᱸ ᱦᱮᱸ ᱦᱮᱸ ᱥᱚᱵᱡᱤ ᱠᱟᱹᱴᱤᱡ ᱫᱚᱨᱠᱟᱨ ᱠᱤᱧᱟᱹ ᱟᱫᱚ ᱟᱞᱩ ᱪᱮᱫ ᱠᱚ ᱢᱮᱱᱟᱜ ᱛᱟᱢᱟ ᱦᱩᱸ ᱟᱫᱚ ᱚᱻ ᱟᱫᱚ ᱢᱮᱱᱮᱛ ᱠᱟᱱ ᱛᱟᱦᱮᱱᱟᱹᱧ ᱵᱟᱡᱟᱨ ᱨᱮᱴ ᱠᱚᱫᱚ ᱪᱮᱫ ᱞᱮᱠᱟᱢ ᱮᱢᱚᱜ ᱠᱟᱱᱛᱮ ᱦᱮᱸ ᱢᱚᱡᱽ ᱟᱜ ᱥᱮ ᱛᱤᱡᱩᱣᱟᱜ ᱚᱻ ᱟᱫᱚ ᱢᱮᱱᱮᱛ ᱠᱟᱱ ᱛᱟᱦᱮᱱᱟᱹᱧ ᱩᱱᱟᱹᱜ ᱫᱟᱢᱮᱢ ᱠᱚᱭ ᱞᱤᱧ ᱠᱷᱟᱱ ᱟᱨ ᱵᱟᱡᱟᱨ ᱨᱮᱢᱟ ᱥᱮᱭ ᱨᱚᱠᱚᱢ ᱠᱟᱥᱴᱚᱢᱟᱨ ᱦᱚᱸ ᱵᱟᱠᱚ ᱦᱩᱭᱩᱜ ᱠᱟᱱᱟ ᱟᱫᱚ ᱛᱷᱚᱲᱟ ᱠᱚᱢ ᱧᱚᱜ ᱛᱮᱢ ᱤᱢᱟᱹᱧ ᱠᱷᱟᱱ ᱵᱟᱛᱨᱟᱣ ᱠᱚᱜᱼᱟ ᱟᱨ ᱵᱟᱝᱠᱷᱟᱱ ᱤᱧᱟᱹᱜ ᱢᱟ ᱠᱚᱱᱳ ᱞᱟᱵ ᱜᱮ ᱵᱟᱝ ᱦᱩᱭᱩᱜ ᱛᱤᱧ ᱟᱫᱚ ᱚᱱᱠᱟᱢ ᱥᱟᱵ ᱞᱮᱠᱷᱟᱱ ᱫᱚ ᱪᱮᱫ ᱞᱮᱠᱟ ᱦᱩᱭ ᱮᱱᱟ ᱠᱤᱪᱷᱩ ᱮᱱᱛᱮ ᱚᱱᱟ ᱫᱚ ᱥᱟᱭᱤᱡ ᱦᱤᱥᱟᱹᱵ ᱨᱮ ᱡᱩᱫᱤ ᱞᱟᱹᱴᱩ ᱥᱟᱭᱤᱡ ᱠᱟᱱ ᱠᱷᱟᱡ ᱫᱚ ᱚᱱᱠᱟ ᱚᱱᱟ ᱦᱤᱥᱹᱵ ᱛᱮᱜᱮ ᱫᱟᱢᱤᱧ ᱮᱢᱟᱢᱟ ᱟᱨ ᱠᱟᱹᱴᱤᱡ ᱜᱮᱛᱟᱢ ᱠᱷᱟᱱ ᱫᱚ ᱚᱱᱟ ᱨᱮᱱᱟᱜ ᱦᱚᱸ ᱠᱚᱢ ᱧᱚᱜ ᱞᱮᱯᱥ ᱠᱟᱛᱮ ᱮᱢᱚᱜ ᱦᱩᱭᱩᱜᱼᱟ ᱦᱮᱸ ᱟᱪᱪᱷᱟ ᱚᱪᱪᱷᱟ ᱟᱫᱚ ᱠᱚᱸᱰᱷᱟᱫᱩᱧ ᱢᱮᱱᱮᱛ ᱛᱟᱦᱮᱸᱫᱼᱟ ᱪᱮᱫ ᱚᱱᱟ ᱫᱚ ᱯᱤᱥ ᱦᱤᱥᱟᱹᱵ ᱛᱮᱜᱮ ᱤᱢᱟᱹᱧ ᱢᱮ ᱦᱮᱸ ᱥᱮ ᱠᱤᱞᱳ ᱦᱤᱥᱟᱹᱵ ᱛᱮᱢ ᱟᱠᱷᱨᱤᱧ ᱮᱫᱟ ᱡᱚᱛᱚ ᱜᱮ ᱩᱱᱟᱹᱜ ᱵᱟᱹᱲᱛᱤᱢ ᱠᱚᱭᱤᱧ ᱠᱷᱟᱱ ᱫᱚ ᱤᱧᱟᱹᱜ ᱵᱮᱵᱥᱟ ᱫᱚ ᱪᱤᱠᱟᱹᱛᱮ ᱦᱩᱭᱩᱜᱼᱟ ᱟᱪᱪᱷᱟ ᱴᱷᱤᱠᱜᱮᱭᱟ ᱦᱮᱸ ᱴᱷᱤᱠᱜᱮᱭᱟ ᱛᱤᱦᱤᱧ ᱜᱟᱯᱟ ᱢᱟ ᱥᱚᱢᱚᱭ ᱵᱟᱹᱧ ᱧᱟᱢᱮᱫᱼᱟ ᱟᱫᱚ ᱛᱟᱦᱚᱞᱮ ᱜᱟᱯᱟ ᱚᱱᱠᱟ ᱡᱩᱫᱤ ᱟᱭᱩᱵ ᱵᱮᱲᱟ ᱦᱟᱸᱜ ᱤᱧ ᱪᱟᱞᱟᱜᱼᱟ ᱟᱹᱱᱤᱡ ᱦᱮᱸ ᱦᱮᱸ ᱦᱮᱸ ᱢᱮᱱᱫᱟᱹᱧ ᱪᱮᱫ ᱛᱟᱦᱚᱞᱮ ᱤᱭᱟᱹ ᱤᱧ ᱜᱟᱯᱟ ᱟᱭᱩᱵ ᱵᱮᱲᱟ ᱦᱟᱸᱜ ᱤᱧ ᱥᱮᱱᱚᱜᱼᱟ ᱟᱞᱚᱢ ᱮᱴᱟᱜ ᱦᱚᱲ ᱠᱚᱫᱚ ᱟᱞᱚᱢ ᱮᱢᱟᱣᱟᱠᱚᱣᱟ ᱟᱨ ᱵᱟᱝᱠᱷᱟᱱ ᱮᱠᱮᱱᱟᱜ ᱤᱧ ᱨᱩᱣᱟᱹᱲᱚᱜᱼᱟ ᱦᱮᱸ ᱟᱪᱪᱷᱟ ᱴᱷᱤᱠᱜᱮᱭᱟ